ᱦᱮᱸ ᱤᱧᱟᱹᱜ ᱠᱷᱩᱥᱤ ᱯᱨᱚᱛᱤ ᱥᱤᱨᱚᱡᱽ ᱢᱮᱱᱟᱜᱼᱟ ᱚᱱᱟ ᱨᱮ ᱥᱚᱨᱦᱟᱭ ᱵᱟᱦᱟ ᱵᱟᱯᱞᱟ ᱟᱨ ᱫᱚᱝ ᱱᱚᱣᱟ ᱥᱮᱨᱮᱧ ᱠᱚ ᱢᱮᱱᱟᱜᱼᱟ ᱚᱱᱟᱛᱮ ᱟᱞᱮ ᱵᱟᱯᱞᱟ ᱨᱮ ᱛᱤ ᱥᱟᱵ ᱠᱟᱛᱮ ᱥᱟᱱᱟᱢ ᱦᱚᱲ ᱮᱱᱮᱡ ᱟᱞᱮ ᱥᱮᱨᱮᱧ ᱟᱞᱮ ᱟᱨ ᱱᱚᱣᱟ ᱵᱳᱭᱨᱮ ᱢᱮᱱᱟᱜᱼᱟ ᱚᱱᱟᱛᱮ ᱱᱚᱣᱟ ᱵᱳᱭ ᱡᱚᱛᱱᱚ ᱛᱮ ᱫᱚᱦᱚᱭᱟᱹᱧ ᱠᱤ ᱵᱟᱨ ᱱᱟ ᱥᱮᱨᱮᱧ ᱠᱚ ᱤᱧ ᱵᱟᱝ ᱵᱷᱩᱞᱟᱹᱜ ᱤᱧ ᱵᱟᱨ ᱵᱟᱨ ᱯᱟᱨᱚ ᱦᱩᱭᱩᱜ ᱛᱤᱧ ᱟᱨ ᱠᱤ ᱡᱮ ᱚᱱᱟ ᱠᱚ ᱟᱯᱱᱟᱛᱮ ᱥᱮᱨᱮᱧ ᱞᱮᱠᱷᱟᱱ ᱢᱤᱫᱴᱤᱡ ᱠᱷᱩᱥᱤᱜᱮ ᱢᱤᱫᱴᱤᱡ ᱟᱞᱟᱫᱟ ᱦᱩᱭᱩᱜᱼᱟ ᱵᱮᱥᱤᱧ ᱵᱩᱡᱷᱟᱹᱣᱟ ᱤᱧ ᱟᱞᱮ ᱵᱟᱯᱞᱟᱨᱮ ᱟᱞᱮ ᱟᱛᱳ ᱨᱮ ᱱᱚᱣᱟ ᱢᱚᱬᱮ ᱪᱷᱚ ᱫᱷᱟᱣ ᱤᱧ ᱯᱟᱲᱦᱟᱜ ᱤᱧ ᱚᱱᱟ ᱠᱚ ᱵᱟᱨ ᱵᱟᱨ ᱠᱤ ᱱᱚᱣᱟ ᱠᱚ ᱤᱧ ᱵᱟᱝ ᱵᱷᱩᱞᱟᱹᱣ ᱤᱧ ᱚᱱᱟ ᱛᱟᱞᱟᱛᱮ